ᱦᱟ ᱠᱩ ᱥᱟᱵ ᱪᱟᱞᱟᱜ ᱞᱟᱦᱟ ᱨᱮᱫᱚ ᱫᱷᱚᱨᱚᱢ ᱟᱠᱷᱲᱟ ᱥᱮ ᱨᱩᱴᱤᱱ ᱫᱚ ᱵᱟᱹᱱᱩᱜ ᱛᱤᱧᱟᱹ ᱟᱨ ᱦᱟᱹᱠᱩ ᱥᱟᱵ ᱥᱟᱹᱛ ᱥᱟᱯᱲᱟᱣ ᱫᱚ ᱱᱚᱣᱟ ᱠᱟᱱ ᱛᱤᱧᱟᱹ ᱚᱱᱮ ᱦᱟᱹᱠᱩ ᱵᱟᱹᱲᱥᱤ ᱦᱟᱹᱠᱩ ᱵᱟᱹᱲᱥᱤ ᱫᱚ ᱞᱮᱸᱰᱮᱜ ᱤᱧ ᱛᱟᱲᱟᱣ ᱠᱚᱣᱟ ᱠᱟᱛᱮᱧ ᱜᱚᱡ ᱠᱩᱭᱴᱟᱹ ᱨᱮᱧ ᱫᱚᱦᱚ ᱠᱚᱣᱟ ᱩᱱᱠᱩ ᱤᱫᱤ ᱠᱟᱛᱮ ᱜᱟᱛᱷᱟᱣ ᱠᱚᱣᱟ ᱟᱨ ᱵᱟᱝ ᱠᱷᱟᱱ ᱟᱴᱟ ᱨᱮᱱᱟᱜ ᱥᱤᱯᱤ ᱠᱤᱫᱟᱹᱧ ᱚᱱᱟ ᱜᱮ ᱪᱟᱨ ᱤᱧ ᱵᱮᱱᱟᱣᱟ ᱪᱟᱨ ᱵᱮᱱᱟᱣ ᱠᱟᱛᱮ ᱚᱱᱟ ᱜᱮᱧ ᱚᱱᱟ ᱠᱟᱴᱷᱟ ᱨᱮ ᱞᱟᱴᱷᱟᱭᱟ ᱟᱨ ᱫᱷᱟᱹᱨ ᱫᱟᱜ ᱨᱮ ᱦᱟᱹᱠᱩ ᱥᱟᱵ ᱫᱚ ᱚᱱᱮ ᱢᱤᱫ ᱴᱟᱝ ᱠᱟᱹᱨᱤᱢ ᱡᱟᱞ ᱮᱰᱟᱣᱟ ᱚᱱᱟᱛᱮᱦᱚ ᱥᱟᱵ ᱠᱚ ᱜᱟᱱᱚᱜᱼᱟ ᱟᱨ ᱵᱟᱹᱫᱽ ᱠᱷᱮᱛ ᱨᱮ ᱟᱸᱡᱮᱫ ᱞᱮᱱ ᱠᱷᱟᱱ ᱠᱚ ᱚᱱᱟ ᱛᱮᱫᱚ ᱢᱤᱫᱴᱟᱱ ᱵᱟᱹᱞᱴᱤᱧ ᱤᱫᱤᱭᱟ ᱟᱨ ᱡᱟᱞ ᱤᱧ ᱤᱫᱤᱭᱟ ᱚᱱᱟ ᱛᱮᱜᱮᱧ ᱥᱟᱵ ᱠᱚᱣᱟ